ᱴᱚᱴᱷᱟᱠᱤᱭᱟᱹ ᱞᱮᱠᱟᱛᱮ ᱠᱟᱹᱣᱰᱤ ᱟᱹᱨᱤ ᱞᱮᱠᱟᱛᱮ ᱯᱟᱹᱨᱥᱤ ᱚᱠᱟᱞᱮᱠᱟ ᱟᱭᱢᱟ ᱡᱟᱭᱜᱟ ᱨᱮ ᱟᱭᱢᱟ ᱠᱚ ᱢᱮᱛᱟᱜᱼᱟ ᱡᱮᱢᱚᱱ ᱟᱞᱮ ᱫᱚᱞᱮ ᱢᱮᱛᱟᱜᱼᱟ ᱠᱤᱪᱨᱤᱡᱽ ᱮᱴᱟᱜ ᱮᱴᱟᱜ ᱡᱟᱭᱜᱟ ᱨᱮᱫᱚ ᱠᱚ ᱢᱮᱛᱟᱜᱼᱟ ᱞᱩᱜᱽᱲᱤᱼᱞᱟᱯᱚ ᱟᱨᱦᱚᱸ ᱡᱮᱢᱚᱱ ᱟᱞᱮ ᱫᱚᱞᱮ ᱢᱮᱛᱟᱜᱼᱟ ᱠᱟᱹᱭᱫᱟᱹ ᱟᱫᱚᱢ ᱡᱟᱭᱜᱟ ᱨᱮᱠᱚ ᱢᱮᱛᱟᱜᱼᱟ ᱰᱟᱵᱷᱟ ᱟᱨᱦᱚᱸ ᱚᱱᱠᱟ ᱜᱮ ᱟᱭᱢᱟ ᱡᱟᱭᱜᱟ ᱨᱮ ᱟᱹᱰᱤ ᱵᱷᱮᱜᱟᱨ ᱵᱷᱮᱜᱟᱨ ᱠᱚ ᱢᱮᱛᱟᱜᱼᱟ ᱟᱭᱢᱟ ᱡᱤᱱᱤᱥ ᱱᱚᱛᱮ ᱨᱮ ᱫᱚ ᱟᱹᱰᱤ ᱞᱮᱠᱟ ᱢᱮᱱᱟᱜᱼᱟ ᱡᱮᱢᱚᱱ ᱡᱷᱟᱲᱠᱷᱚᱱ ᱨᱮ ᱪᱟᱞᱟᱣ ᱞᱮᱱ ᱠᱷᱟᱱ ᱚᱱᱛᱮ ᱱᱚᱛᱮ ᱫᱚᱞᱮ ᱢᱮᱱᱟ ᱵᱟᱝᱜᱟᱞ ᱨᱮᱞᱮ ᱢᱮᱱᱟ ᱯᱷᱮᱰᱚᱜ ᱢᱮ ᱩᱱᱠᱩ ᱫᱚᱠᱚ ᱢᱮᱱᱟ ᱟᱬᱜᱚ ᱟᱬᱜᱚᱱ ᱢᱮ ᱚᱱᱠᱟ ᱜᱮ ᱢᱤᱫᱴᱮᱱ ᱯᱟᱹᱨᱥᱤ ᱨᱮᱱᱟᱜ ᱵᱷᱮᱜᱟᱨ ᱵᱷᱮᱜᱟᱨ ᱧᱩᱛᱩᱢ ᱱᱤᱭᱟᱹ ᱠᱚ ᱧᱩᱛᱩᱢ ᱟᱹᱰᱤ ᱯᱟᱹᱨᱥᱤ ᱨᱱᱟᱜ ᱜᱮ ᱵᱷᱮᱜᱟᱨ ᱵᱷᱮᱜᱟᱨ ᱢᱮᱱᱟᱜᱼᱟ ᱱᱤᱭᱟᱹ ᱠᱚ ᱵᱷᱮᱜᱟᱨ ᱦᱚᱛᱮᱛᱮ ᱟᱹᱰᱤ ᱟᱭᱢᱟ ᱡᱟᱭᱜᱟ ᱨᱮᱠᱚ ᱵᱮᱵᱚᱦᱟᱨᱟ